ᱵᱷᱟᱨᱚᱛ ᱨᱮᱭᱟᱜ ᱡᱩᱫᱟᱹ ᱯᱚᱱᱚᱛ ᱥᱮ ᱴᱚᱴᱷᱟ ᱥᱟᱶᱛᱮ ᱵᱮᱝᱜᱚᱞ ᱨᱮᱭᱟᱜ ᱵᱮᱯᱟᱨᱤᱠ ᱞᱟᱭᱚᱝ ᱛᱩᱞᱟᱹᱼᱡᱚᱠᱷᱟ ᱠᱟᱛᱮᱫ ᱧᱮᱞ ᱞᱮᱠᱷᱟᱱ ᱫᱚ ᱢᱮᱱ ᱦᱩᱭᱩᱜᱼᱟ ᱯᱳᱭᱞᱳ ᱨᱮ ᱡᱮ ᱟᱵᱚ ᱯᱚᱥᱪᱤᱢ ᱵᱚᱝᱜᱚ ᱯᱚᱱᱚᱛ ᱨᱮ ᱡᱮᱢᱚᱱ ᱵᱚᱨᱫᱷᱚᱢᱟᱱ ᱨᱮ ᱰᱷᱮᱨ ᱦᱩᱲᱩ ᱪᱟᱥ ᱦᱩᱭᱩᱜ ᱛᱟᱵᱳᱱᱟ ᱦᱮᱸ ᱵᱟᱝ ᱦᱩᱲᱩ ᱪᱟᱥ ᱠᱟᱛᱮᱫ ᱟᱵᱚ ᱡᱮᱢᱚᱱ ᱟᱵᱚ ᱮᱴᱟᱜ ᱯᱚᱱᱚᱛ ᱥᱟᱶ ᱛᱮᱵᱚᱱ ᱞᱮᱱᱫᱮᱱ ᱮᱫᱟ ᱦᱮᱸ ᱟᱨ ᱚᱱᱠᱟ ᱜᱮ ᱡᱮᱢᱚᱱ ᱟᱵᱚ ᱯᱚᱥᱪᱤᱢ ᱵᱚᱝᱜᱚ ᱨᱮ ᱟᱨᱦᱚᱸ ᱡᱮᱢᱚᱱ ᱢᱮᱱᱟᱜᱼᱟ ᱡᱮᱢᱚᱱ ᱠᱚᱭᱞᱟ ᱠᱚᱭᱞᱟ ᱟᱵᱟᱨ ᱱᱚᱰᱮ ᱦᱩᱭᱩᱜᱼᱟ ᱟᱨ ᱚᱱᱟ ᱥᱟᱶᱛᱮ ᱡᱷᱟᱲᱠᱷᱚᱸᱰ ᱨᱮᱫᱚ ᱠᱤᱪᱷᱩ ᱜᱟᱱ ᱦᱩᱭᱩᱜᱼᱟ ᱠᱤᱱᱛᱩ ᱮᱴᱟᱜ ᱯᱚᱱᱚᱛ ᱨᱮᱫᱚ ᱦᱚᱭᱛᱚ ᱚᱱᱠᱟᱫᱚ ᱵᱟᱝ ᱦᱩᱭᱩᱜᱼᱟ ᱦᱮᱸ ᱠᱚᱭᱞᱟ ᱦᱚᱸᱠᱚ ᱤᱭᱟᱹᱭ ᱫᱟᱭ ᱟᱨᱠᱤ ᱞᱮᱱᱫᱮᱱ ᱮᱜ ᱜᱮᱭᱟ ᱠᱚ ᱟᱨ ᱡᱮᱢᱚᱱ ᱮᱴᱟᱜ ᱤᱭᱟᱹ ᱨᱮᱫᱚ ᱡᱮᱢᱚᱱ ᱪᱟ ᱦᱚᱸ ᱠᱮᱨᱟᱞᱟ ᱥᱮᱫ ᱫᱚ ᱡᱮᱢᱚᱱ ᱚᱱᱛᱮ ᱚᱱᱛᱮ ᱡᱮᱢᱚᱱ ᱪᱟ ᱫᱚ ᱰᱷᱮᱨ ᱚᱱᱛᱮ ᱦᱩᱭᱩᱜ ᱛᱮ ᱟᱵᱚ ᱚᱱᱛᱮ ᱠᱷᱚᱱᱟᱜ ᱪᱟ ᱟᱵᱚ ᱵᱚᱱ ᱟᱹᱜᱩᱭᱮᱜ ᱠᱟᱱᱟ ᱟᱨ ᱡᱮᱢᱚᱱ ᱟᱨ ᱢᱮᱱᱟᱜᱼᱟ ᱠᱷᱟᱡ ᱱᱚᱜᱼᱚᱭ ᱚᱱᱛᱮ ᱡᱮᱢᱚᱱ ᱟᱵᱚ ᱟᱵᱚ ᱱᱚᱛᱮ ᱡᱮᱢᱚᱱ ᱯᱟᱹᱨᱠᱟᱹᱣ ᱦᱮᱣᱟ ᱠᱚᱦᱚᱸ ᱢᱮᱱᱟᱜᱼᱟ ᱠᱤᱱᱛᱩ ᱢᱟᱱᱮ ᱱᱚᱸᱰᱮ